ᱤᱧᱫᱚ ᱵᱟᱹᱧ ᱢᱚᱱᱮᱭᱟ ᱠᱤ ᱤᱥᱤᱱ ᱵᱟᱥᱟᱝ ᱫᱚ ᱛᱤᱨᱞᱟᱹ ᱠᱚᱣᱟᱜ ᱡᱮ ᱠᱩᱲᱤ ᱠᱚᱣᱟᱜ ᱠᱟᱹᱢᱤ ᱥᱩᱢᱩᱝ ᱠᱟᱱᱟ ᱱᱚᱣᱟᱫᱚ ᱠᱚᱲᱟ ᱠᱚᱦᱚᱸ ᱠᱚ ᱠᱟᱹᱢᱤ ᱜᱮᱭᱟ ᱡᱮ ᱚᱲᱟᱜ ᱨᱮ ᱵᱟᱝ ᱛᱟᱦᱮᱱ ᱚᱠᱛᱚ ᱯᱮᱲᱟ ᱚᱲᱟᱜ ᱠᱚ ᱟᱭᱳᱼᱵᱟᱵᱟ ᱠᱚ ᱪᱟᱞᱟᱣ ᱠᱚ ᱡᱚᱠᱷᱚᱡ ᱦᱚᱸ ᱫᱟᱫᱟ ᱛᱟᱠᱚ ᱚᱲᱟᱜ ᱠᱚᱨᱮ ᱛᱟᱦᱮᱸ ᱡᱚᱠᱷᱚᱡ ᱟᱠᱚ ᱛᱮᱦᱚᱸ ᱠᱚ ᱤᱥᱤᱱᱟ ᱟᱨ ᱡᱮ ᱟᱞᱮ ᱥᱩᱢᱩᱝ ᱛᱟᱦᱮᱱ ᱡᱚᱠᱷᱚᱡ ᱦᱚᱸ ᱤᱧ ᱡᱩᱫᱤ ᱫᱟᱠᱟ ᱠᱚᱧ ᱪᱚᱸᱫᱟᱭ ᱠᱷᱟᱱ ᱫᱟᱫᱟ ᱛᱟᱠᱚ ᱠᱚᱦᱚᱸ ᱠᱚ ᱜᱚᱲᱚᱣ ᱤᱧᱟ ᱩᱛᱩ ᱠᱚ ᱤᱥᱤᱱ ᱠᱚᱨᱮ ᱟᱨ ᱡᱟᱦᱟᱱᱟᱜ ᱜᱮ ᱟᱨᱦᱚᱸ ᱞᱮ ᱤᱥᱤᱱᱠᱷᱟᱱ ᱜᱚᱲᱚ ᱠᱟᱛᱮᱫ ᱜᱮᱞᱮ ᱤᱥᱤᱱᱟ ᱡᱮ ᱱᱚᱣᱟ ᱫᱚ ᱦᱟᱹᱴᱤᱧ ᱛᱮᱜᱮ ᱠᱚ ᱦᱟᱹᱴᱤᱧ ᱟᱠᱟᱫᱟ ᱡᱮ ᱤᱥᱤᱱ ᱵᱟᱥᱟᱝ ᱫᱚ ᱠᱩᱲᱤᱭᱟᱜ ᱠᱟᱹᱢᱤ ᱠᱟᱱᱟ ᱚᱱᱠᱟ ᱫᱚ ᱵᱟᱝ ᱠᱟᱱᱟ ᱡᱮ ᱠᱚᱲᱟ ᱦᱚᱲ ᱵᱟᱠᱚ ᱤᱥᱤᱱᱟ ᱠᱚᱲᱟ ᱠᱚᱦᱚᱸ ᱠᱚ ᱤᱥᱤᱱ ᱜᱮᱭᱟ ᱟᱨ ᱟᱞᱮ ᱚᱲᱟᱜ ᱨᱮᱫᱚ ᱫᱟᱫᱟ ᱛᱟᱠᱚ ᱥᱮ ᱵᱟᱵᱟ ᱛᱟᱠᱚ ᱡᱚᱛᱚ ᱜᱮᱠᱚ ᱤᱥᱤᱱᱟ ᱡᱟᱦᱟᱸ ᱛᱤᱱ ᱠᱚᱨᱮ ᱟᱞᱮ ᱚᱲᱟᱜ ᱨᱮ ᱵᱟᱝᱞᱮ ᱛᱟᱦᱮᱱᱟ ᱪᱮ ᱨᱩᱣᱟᱹ ᱦᱟᱹᱥᱩ ᱵᱮᱲᱟ ᱠᱚᱨᱮ ᱦᱚᱸ ᱠᱚ ᱤᱥᱤᱱ ᱵᱟᱲᱟᱭ ᱜᱮᱭᱟ ᱟᱨ ᱟᱠᱚᱛᱮ ᱤᱥᱤᱱ ᱠᱟᱛᱮᱫ ᱦᱚᱠᱚ ᱡᱚᱢ ᱟᱠᱟᱫ ᱜᱮᱭᱟ ᱚᱱᱟᱛᱮ ᱠᱩᱲᱤ ᱥᱩᱢᱩᱝ ᱫᱚ ᱵᱟᱠᱚ ᱠᱟᱹᱢᱤᱭᱟ ᱫᱟᱠᱟ ᱩᱛᱩ ᱫᱚ ᱠᱚᱲᱟ ᱠᱚᱦᱚᱸ ᱠᱚ ᱠᱟᱹᱢᱤ ᱜᱮᱭᱟ